ᱯᱩᱛᱷᱤᱨᱮᱧ ᱯᱟᱲᱦᱟᱣ ᱞᱮᱫ ᱢᱤᱫᱴᱟᱝ ᱦᱚᱨᱚ ᱞᱟᱹᱭ ᱮᱫᱟᱭ ᱫᱷᱟᱹᱨᱛᱤ ᱨᱮᱭᱟᱝ ᱥᱟᱱᱟᱢ ᱜᱮᱭᱟᱱ ᱵᱩᱫᱽᱫᱷᱤ ᱟᱠᱤᱞ ᱤᱧ ᱴᱷᱚᱸᱜᱟ ᱨᱮ ᱵᱷᱚᱨᱟᱣ ᱠᱟᱛᱮᱫ ᱤᱧ ᱵᱤᱜᱱᱮᱥᱟ ᱟᱫᱚ ᱫᱷᱟᱨᱛᱤ ᱨᱮᱭᱟᱜ ᱥᱟᱱᱟᱢ ᱟᱹᱠᱤᱞ ᱜᱮᱭᱟᱱ ᱵᱩᱫᱽᱫᱷᱤ ᱚᱱᱟ ᱴᱷᱚᱸᱜᱟ ᱨᱮᱭ ᱵᱷᱚᱨᱟᱣ ᱠᱮᱫᱟ ᱯᱮᱠᱤᱝ ᱠᱮᱫᱟᱭ ᱟᱫᱚ ᱪᱚᱴ ᱫᱟᱨᱮ ᱨᱮᱭ ᱫᱮᱡᱚᱜ ᱠᱟᱱᱟ ᱫᱟᱜ ᱫᱮᱡᱚᱜ ᱚᱠᱛᱚ ᱨᱮ ᱩᱱᱤ ᱫᱚ ᱞᱟᱦᱟ ᱥᱮᱱ ᱚᱱᱟ ᱴᱷᱚᱸᱜᱟ ᱟᱠᱟ ᱠᱟᱛᱮᱫ ᱫᱮᱡᱚᱜ ᱠᱟᱱᱟᱭ ᱟᱫᱚ ᱫᱚᱢᱮ ᱠᱩᱨᱩᱢᱩᱴᱩᱭᱮᱫ ᱨᱮᱦᱚᱸ ᱵᱟᱭ ᱫᱮᱡ ᱫᱟᱲᱮᱭᱟᱜ ᱠᱟᱱᱟ ᱩᱱ ᱚᱠᱛᱚ ᱢᱤᱫᱴᱟᱱ ᱦᱚᱲ ᱦᱮᱡ ᱠᱟᱛᱮᱫ ᱮ ᱢᱮᱛᱟ ᱫᱮᱭᱟᱭ ᱚᱝᱠᱟ ᱛᱮᱫᱚ ᱵᱟᱢ ᱫᱮᱡ ᱫᱟᱲᱮᱜᱼᱟ ᱚᱱᱟ ᱴᱷᱚᱸᱜᱟ ᱫᱚ ᱛᱚᱭᱚᱢ ᱥᱮᱫᱽ ᱛᱟᱢ ᱟᱫᱚ ᱯᱟᱞᱮᱱᱮᱢ ᱫᱮᱡ ᱫᱟᱲᱮᱭᱟᱜᱼᱟ ᱩᱱ ᱚᱠᱛᱚ ᱩᱱᱤ ᱦᱚᱨᱚᱭ ᱵᱩᱡᱽ ᱠᱮᱫᱟ ᱛᱟᱦᱞᱮ ᱛᱚ ᱤᱧ ᱫᱷᱟᱨᱛᱤ ᱨᱮᱭᱟᱜ ᱥᱟᱱᱟᱢ ᱟᱹᱠᱤᱞ ᱜᱮᱭᱟᱱ ᱵᱟᱹᱧ ᱵᱷᱚᱨᱟᱣ ᱥᱟᱢᱮᱛ ᱟᱠᱟᱫᱼᱟ